ᱤᱧᱟᱹᱜ ᱪᱟᱥ ᱟᱵᱟᱫ ᱛᱟᱞᱟᱨᱮ ᱫᱷᱚᱱ ᱫᱷᱚᱱ ᱛᱤᱧ ᱡᱟᱦᱟᱸ ᱛᱟᱞᱟᱨᱮ ᱤᱧᱤᱧ ᱟᱹᱠᱷᱨᱤᱧᱟ ᱚᱱᱟ ᱛᱟᱞᱟ ᱨᱮ ᱡᱟᱦᱟᱸᱭᱮ ᱛᱟᱦᱮᱱᱟ ᱩᱱᱤ ᱫᱚ ᱵᱮᱯᱟᱨᱤᱭᱟᱹ ᱠᱚ ᱢᱮᱛᱟᱭᱟ ᱮᱭᱥᱮ ᱛᱮ ᱢᱟ ᱩᱱᱤ ᱢᱟ ᱯᱟᱞᱟᱣ ᱨᱮ ᱛᱟᱦᱮᱱᱟᱭ ᱢᱟᱱᱮ ᱵᱮᱯᱟᱨᱤ ᱠᱟᱱᱟᱭ ᱟᱨ ᱵᱤᱱᱟᱹ ᱞᱟᱵᱽ ᱟᱡ ᱵᱟᱭ ᱜᱚᱲᱚ ᱤᱧᱟᱹᱭ ᱚᱱᱟ ᱠᱷᱟᱹᱛᱤᱨ ᱩᱱᱤ ᱫᱚᱭ ᱞᱟᱹᱭᱟᱹᱧ ᱠᱟᱱ ᱜᱮᱭᱟᱭ ᱚᱱᱟ ᱵᱟᱲᱟᱭ ᱠᱟᱛᱮ ᱜᱮ ᱟᱞᱮ ᱫᱚᱞᱮ ᱠᱟᱹᱢᱤᱭᱟ ᱚᱱᱟ ᱠᱷᱟᱹᱛᱤᱨ ᱛᱮ ᱮᱲᱮ ᱢᱮᱜᱮᱭᱟᱭ ᱩᱱᱤ ᱫᱚ